ᱤᱧᱟᱹᱜ ᱚᱞᱚᱜ ᱡᱤᱭᱚᱱ ᱨᱮ ᱢᱤᱫ ᱵᱟᱨ ᱢᱟᱪᱮᱫ ᱠᱚ ᱥᱟᱶ ᱜᱟᱛᱮ ᱠᱟᱛᱮᱫ ᱢᱟᱪᱮᱫ ᱟᱜ ᱜᱟᱭᱤᱰ ᱦᱟᱛᱟᱣ ᱠᱟᱛᱮᱫ ᱤᱧ ᱢᱤᱫᱴᱮᱱ ᱵᱳᱭ ᱠᱚ ᱠᱤᱨᱤᱧ ᱦᱚᱪᱚᱣ ᱠᱟᱹᱫᱤᱧᱟ ᱚᱱᱟ ᱵᱳᱭ ᱨᱮᱭᱟᱜ ᱧᱩᱛᱩᱢ ᱫᱚ ᱦᱩᱭᱩᱜ ᱠᱟᱱᱟ ᱟᱯᱟᱥᱩᱞᱚᱜ ᱟᱲᱟᱝ ᱚᱱᱚᱞᱤᱭᱟᱹ ᱫᱚ ᱥᱚᱧᱡᱚᱭ ᱥᱚᱨᱮᱱ ᱪᱮᱫᱟᱜ ᱥᱮ ᱱᱚᱣᱟ ᱵᱳᱭᱨᱮ ᱥᱮ ᱱᱚᱣᱟ ᱵᱳᱭ ᱯᱟᱲᱦᱟᱣ ᱠᱟᱛᱮᱫ ᱟᱹᱰᱤᱜᱟᱱ ᱜᱚᱲᱚ ᱧᱟᱢᱚᱜ ᱠᱟᱱᱟ ᱪᱮᱫ ᱞᱠᱟᱧ ᱞᱟᱹᱭᱟ ᱱᱮᱹᱴ ᱥᱮᱹᱴ ᱴᱮᱹᱴ ᱮᱥᱹᱮᱥᱹᱥᱤ ᱮᱠᱡᱟᱢ ᱨᱮ ᱟᱹᱰᱤᱜᱟᱱ ᱜᱚᱲᱚᱭ ᱮᱢᱚᱜ ᱠᱟᱱᱟ ᱟᱨ ᱟᱹᱰᱤ ᱞᱮᱠᱟᱱᱟᱜ ᱠᱳᱥᱪᱟᱱ ᱟᱵᱚ ᱥᱟᱶᱛᱟ ᱨᱮᱭᱟᱜ ᱫᱷᱚᱨᱚᱢ ᱨᱮᱭᱟᱜ ᱞᱟᱠᱪᱟᱨ ᱨᱮᱭᱟᱜ ᱮᱱᱮᱡ ᱥᱤᱨᱤᱧ ᱨᱮᱭᱟᱜ ᱠᱩᱫᱩᱢ ᱠᱟᱹᱦᱱᱤ ᱢᱮᱱᱠᱟᱛᱷᱟ ᱵᱷᱮᱱᱛᱟ ᱠᱟᱛᱷᱟ ᱟᱹᱰᱤᱜᱟᱱ ᱱᱚᱣᱟ ᱯᱩᱛᱷᱤᱨᱮ ᱚᱞ ᱟᱠᱟᱨ ᱛᱮ ᱢᱮᱱᱟᱜᱼᱟ ᱥᱮ ᱥᱚᱧᱡᱚᱭ ᱥᱚᱨᱮᱱ ᱜᱚᱢᱠᱮ ᱟᱹᱰᱤ ᱱᱟᱯᱟᱭ ᱥᱟᱺᱦᱤᱡ ᱥᱮ ᱟᱹᱰᱤ ᱯᱩᱥᱴᱟᱹᱣ ᱥᱟᱺᱦᱤᱡ ᱚᱞ ᱟᱠᱟᱫᱟ ᱚᱞ ᱟᱠᱟᱫ ᱚᱞ ᱟᱠᱟᱫᱟᱭ ᱚᱱᱟ ᱠᱷᱟᱹᱛᱤᱨ ᱛᱮ ᱤᱧ ᱫᱚ ᱚᱲᱟᱜ ᱨᱮᱱ ᱥᱮ ᱜᱟᱛᱮ ᱜᱟᱯᱟᱛᱮ ᱥᱮ ᱤᱧ ᱨᱮᱱ ᱜᱟᱛᱮ ᱠᱚ ᱱᱤᱭᱟᱹᱜᱮ ᱥᱟᱸᱫᱮᱥᱤᱧ ᱮᱢᱟᱣ ᱠᱚᱣᱟ ᱡᱮ ᱱᱚᱣᱟ ᱵᱳᱭ ᱟᱯᱮ ᱦᱚᱸ ᱦᱟᱛᱟᱣ ᱛᱟᱵᱚᱱ ᱯᱮ ᱟᱨ ᱱᱚᱣᱟ ᱵᱳᱭ ᱟᱯᱮ ᱦᱚᱸ ᱯᱟᱲᱦᱟᱜ ᱛᱟᱵᱚᱱ ᱯᱮ ᱧᱮᱞ ᱟᱵᱚᱱ ᱟᱹᱰᱤ ᱥᱚᱞᱦᱮᱛᱮ ᱮᱥᱹᱮᱥᱹᱥᱤ ᱮᱥᱹᱮᱞᱹᱮᱥᱹᱴᱤ ᱠᱚ ᱛᱩᱫ ᱞᱮᱱᱠᱷᱟᱱ ᱟᱹᱰᱤ ᱥᱚᱞᱦᱮᱛᱮ ᱡᱟᱦᱟᱱᱟᱜ ᱪᱟᱹᱠᱨᱤ ᱦᱚᱸ ᱥᱮ ᱮᱥᱹᱮᱞᱹᱮᱥᱹᱴᱤ ᱦᱚᱸᱵᱚᱱ ᱦᱟᱢᱮᱴ ᱫᱟᱲᱮᱭᱟᱜᱼᱟ